ᱟᱞᱮᱭᱟᱜ ᱴᱚᱴᱷᱟ ᱨᱮᱱᱟᱜ ᱫᱷᱚᱨᱚᱢ ᱫᱚ ᱛᱟᱞᱮ ᱥᱟᱨᱱᱟ ᱫᱷᱚᱨᱚᱢ ᱟᱹᱰᱤ ᱢᱟᱨᱟᱝ ᱱᱚᱰᱮ ᱡᱟᱦᱮᱨ ᱜᱟᱲ ᱢᱮᱱᱟᱜ ᱛᱟᱞᱮᱭᱟ ᱚᱸᱰᱮ ᱫᱚ ᱢᱟᱨᱟᱝ ᱵᱩᱨᱩ ᱡᱟᱦᱮᱨ ᱟᱭᱳ ᱥᱟᱶᱛᱮ ᱞᱤᱴᱟᱹ ᱜᱚᱸᱥᱟᱭ ᱢᱚᱬᱮ ᱛᱩᱨᱩᱭ ᱢᱮᱱᱟᱜ ᱠᱚᱣᱟ ᱵᱟᱦᱟ ᱵᱚᱸᱜᱟ ᱨᱮᱫᱚ ᱟᱹᱰᱤ ᱡᱳᱨ ᱞᱮ ᱮᱱᱮᱡ ᱥᱮᱨᱮᱧᱟ ᱛᱩᱢᱫᱟᱜ ᱴᱟᱢᱟᱠ ᱟᱛᱮᱫ ᱟᱠᱷᱲᱟ ᱛᱟᱞᱟᱨᱮ ᱱᱮᱦᱚᱨ ᱟᱛᱮᱫ ᱮᱱᱮᱡ ᱥᱮᱨᱮᱧᱟᱞᱮ ᱵᱚᱸᱜᱟᱼᱵᱩᱨᱩ ᱠᱚ ᱟᱹᱰᱤ ᱡᱳᱨ ᱠᱚ ᱨᱟᱹᱥᱠᱟᱹᱜ ᱛᱟᱞᱮᱭᱟ